ᱥᱮᱨᱮᱧ ᱥᱮᱨᱮᱧ ᱠᱚ ᱤᱭᱟᱹ ᱞᱟᱹᱜᱤᱫ ᱛᱮ ᱨᱮᱠᱚᱨᱰ ᱞᱟᱹᱜᱤᱫ ᱛᱮ ᱱᱚᱜᱼᱚ ᱱᱚᱝᱠᱟᱱ ᱥᱮᱨᱮᱧ ᱠᱚ ᱞᱟᱜᱽᱬᱮ ᱥᱮᱨᱮᱧ ᱦᱚᱸ ᱨᱮᱠᱚᱨᱰ ᱦᱩᱭᱩᱜᱼᱟ ᱫᱚᱝ ᱥᱮᱨᱮᱧ ᱦᱚᱸ ᱨᱮᱠᱚᱨᱰ ᱦᱩᱭᱩᱜᱼᱟ ᱟᱨ ᱵᱟᱦᱟ ᱥᱮᱨᱮᱧ ᱨᱮᱠᱚᱨᱰ ᱠᱷᱟᱱ ᱢᱟ ᱠᱟᱹᱴᱤᱡ ᱤᱭᱟᱹ ᱫᱷᱟᱨᱟ ᱜᱮᱭᱟ ᱱᱩᱠᱩ ᱢᱟ ᱵᱚᱸᱜᱟ ᱵᱩᱨᱩ ᱤᱭᱟᱹ ᱠᱟᱱᱟ ᱥᱮᱨᱮᱧ ᱠᱟᱱᱟ ᱟᱫᱚ ᱚᱱᱟ ᱠᱚᱫᱚ ᱵᱟᱞᱮ ᱵᱟᱝ ᱨᱮᱠᱚᱨᱰ ᱚᱜᱼᱟ ᱡᱟᱹᱥᱛᱤ ᱛᱮ ᱫᱚᱝ ᱥᱮᱨᱮᱧ ᱞᱟᱜᱽᱬᱮ ᱥᱮᱨᱮᱧ ᱨᱮᱠᱚᱨᱰ ᱚᱜᱼᱟ ᱟᱨ ᱨᱤᱸᱡᱷᱟᱹ ᱵᱮᱥ ᱠᱚᱜᱼᱟ ᱟᱨ ᱱᱚᱣᱟ ᱵᱟᱦᱟ ᱥᱮᱨᱮᱧ ᱨᱮᱠᱚᱨᱰ ᱞᱟᱹᱜᱤᱫ ᱛᱮᱫᱚ ᱱᱩᱠᱩ ᱢᱟᱠᱚ ᱵᱚᱸᱜᱟ ᱵᱩᱨᱩ ᱠᱚ ᱚᱬᱦᱮᱜᱼᱟ ᱛᱚ ᱵᱚᱸᱜᱟ ᱵᱩᱨᱩ ᱠᱚ ᱚᱬᱦᱮᱜᱼᱟ ᱡᱟᱦᱟᱸᱭ ᱠᱚ ᱢᱮᱱ ᱟᱸᱡᱚᱢ ᱞᱮᱠᱷᱟᱱ ᱠᱚ ᱢᱮᱱᱟ ᱵᱟᱝᱟ ᱱᱩᱠᱩ ᱫᱚ ᱵᱚᱸᱜᱟ ᱵᱩᱨᱩ ᱠᱟᱱᱟ ᱠᱚ ᱵᱚᱸᱜᱟ ᱠᱟᱱᱟ ᱠᱚ ᱛᱚ ᱚᱱᱟᱛᱮ ᱚᱱᱟᱛᱮ ᱚᱱᱟ ᱫᱚ ᱵᱟᱝ ᱠᱚ ᱨᱮᱠᱚᱨᱰᱟ ᱨᱮᱠᱚᱨᱰ ᱟᱠᱚ ᱫᱚ ᱚᱱᱟ ᱤᱭᱟᱹ ᱞᱮᱠᱟ ᱱᱚᱣᱟ ᱢᱟᱱᱮ ᱡᱟᱦᱟᱸ ᱠᱚ ᱢᱮᱱᱟ ᱤᱭᱟᱹ ᱠᱚ ᱤᱭᱟᱹ ᱫᱚ ᱵᱟᱦᱟ ᱥᱮᱨᱮᱧ ᱫᱚ ᱱᱩᱠᱩ ᱚᱨᱤᱡᱤᱱᱟᱞ ᱵᱮᱥ ᱵᱚᱸᱜᱟ ᱠᱚᱫᱚ ᱵᱟᱠᱚ ᱨᱮᱠᱚᱨᱰ ᱠᱚᱣᱟ ᱵᱟᱭ ᱵᱮᱥᱟ ᱵᱚᱸᱜᱟ ᱵᱟᱠᱚ ᱨᱮᱠᱚᱨᱰ ᱠᱚᱣᱟ ᱪᱤᱠᱟᱹᱛᱮ ᱚᱱᱟ ᱡᱩᱫᱤᱢ ᱨᱮᱠᱳᱰᱟ ᱢᱮᱱᱠᱷᱟᱱ ᱟᱢᱟᱜ ᱚᱱᱛᱚᱨ ᱨᱮᱱᱟᱜ ᱡᱟᱦᱟᱸ ᱛᱤᱱᱟᱹᱜ ᱮᱢ ᱪᱮᱫ ᱠᱟᱜᱼᱟ ᱩᱱᱤ ᱦᱚᱲᱮ ᱩᱱᱤ ᱦᱚᱲᱮ ᱡᱩᱫᱤ ᱪᱮᱫ ᱞᱮᱠᱟ ᱟᱢᱟᱜ ᱟᱢ ᱦᱚᱸᱢ ᱦᱤᱲᱤᱧ ᱠᱚ ᱛᱟᱢᱟ ᱚᱱᱟ ᱥᱮᱨᱮᱧ ᱦᱚᱢ ᱦᱤᱲᱤᱧᱟ ᱦᱤᱲᱤᱧᱟ ᱚᱱᱟᱛᱮ ᱚᱱᱟ ᱫᱚ ᱵᱟᱠᱚ ᱨᱮᱠᱳᱨᱰᱟ ᱵᱟᱦᱟ ᱥᱮᱨᱮᱧ ᱠᱚᱫᱚ ᱞᱟᱜᱽᱬᱮ ᱥᱮᱨᱮᱧ ᱫᱚᱝ ᱥᱮᱨᱮᱧ ᱠᱚ ᱨᱮᱠᱳᱨᱰᱟ ᱟᱨ ᱚᱱᱮ ᱟᱵᱚ ᱥᱟᱱᱛᱟᱲ ᱠᱚ ᱚᱱᱟ ᱠᱚᱫᱚ ᱤᱭᱟᱹ ᱜᱮ ᱞᱟᱲᱠᱟ ᱠᱚᱫᱚ ᱡᱟᱦᱟᱱᱟᱜ ᱚᱱᱠᱟ ᱢᱟᱜᱮ ᱥᱮᱨᱮᱧ ᱠᱚᱠᱚ ᱨᱮᱠᱚᱨᱰ ᱮᱜᱼᱟ ᱟᱫᱚ ᱟᱵᱚ ᱫᱚ ᱵᱟᱝᱟ ᱚᱱᱠᱟ ᱫᱚ ᱥᱮ ᱟᱵᱚ ᱫᱚ ᱫᱚᱝ ᱟᱨ ᱞᱟᱜᱽᱬᱮ ᱜᱮᱵᱚᱱ ᱨᱮᱠᱚᱨᱰᱟ ᱛᱚ ᱵᱟᱦᱟ ᱥᱮᱨᱮᱧ ᱠᱚᱫᱚ ᱵᱟᱵᱚᱱ ᱨᱮᱠᱚᱨᱰ ᱫᱟ ᱮᱱᱠᱷᱟᱱ ᱦᱟᱸᱜ